ᱤᱧᱫᱚ ᱚᱡᱚᱱ ᱵᱟᱹᱲᱛᱤ ᱫᱚ ᱪᱮᱫ ᱠᱟᱱᱟ ᱡᱮ ᱟᱛᱩ ᱠᱚᱨᱮᱱ ᱤᱧᱫᱚ ᱢᱚᱴᱟᱢᱩᱴᱤ ᱵᱷᱟᱞᱤ ᱜᱮᱠᱚ ᱢᱟᱹᱱ ᱠᱚ ᱮᱢᱟᱹᱧᱟ ᱚᱱᱟ ᱞᱟᱹᱜᱤᱫ ᱛᱮ ᱟᱛᱩ ᱠᱚᱨᱮᱱ ᱦᱚᱲ ᱩᱯᱚᱠᱟᱨ ᱞᱟᱹᱜᱤᱫ ᱡᱮᱢᱚᱱ ᱚᱡᱚᱱ ᱚᱠᱚᱭ ᱠᱚᱣᱟᱜ ᱚᱡᱚᱱ ᱰᱷᱮᱨ ᱜᱮᱛᱟ ᱠᱚ ᱩᱱᱠᱩ ᱞᱟᱹᱜᱤᱫ ᱛᱮᱫᱚ ᱢᱩᱱᱜᱟᱹ ᱟᱲᱟᱜ ᱢᱩᱱᱜᱟᱹᱧ ᱡᱚᱢ ᱚᱪᱚᱭᱡᱚᱢ ᱚᱪᱚ ᱨᱮᱱᱟᱜ ᱩᱯᱚᱠᱟᱨᱤ ᱛᱟᱧ ᱮᱢᱟᱣᱟᱠᱚ ᱠᱟᱱᱟ ᱠᱩᱥᱤ ᱨᱮᱱᱟᱜ ᱩᱯᱚᱠᱟᱨᱤ ᱛᱟᱧ ᱮᱢᱟᱣᱟ ᱠᱚ ᱠᱟᱱᱟ ᱟᱨ ᱚᱠᱚᱭ ᱫᱚ ᱟᱹᱭᱩᱵ ᱵᱮᱞᱟ ᱩᱰᱩᱝ ᱚᱜ ᱠᱟᱱᱟ ᱟᱨ ᱚᱠᱚᱭ ᱫᱚ ᱚᱡᱚᱱ ᱠᱚᱢᱚᱜ ᱞᱟᱹᱜᱤᱫ ᱰᱷᱮᱨ ᱧᱚᱜ ᱠᱚ ᱠᱟᱹᱢᱤᱭᱮᱫᱟ ᱟᱨ ᱚᱠᱚᱭ ᱠᱚᱫᱚ ᱞᱟᱹᱭᱟᱠᱚ ᱠᱟᱱᱟ ᱡᱟᱛᱮ ᱟᱹᱭᱩᱵ ᱵᱮᱞᱟ ᱢᱟᱴ ᱨᱮ ᱫᱟᱹᱲ ᱯᱮ ᱚᱱᱟ ᱠᱚ ᱩᱯᱚᱠᱟᱨᱤᱛ ᱛᱮᱜᱮ ᱫᱚ ᱚᱡᱚᱱ ᱫᱚ ᱠᱚᱢ ᱜᱮ ᱛᱟᱦᱮᱱᱟ ᱩᱱᱟᱹᱜ ᱟᱨᱠᱤ ᱚᱱᱟ ᱤᱭᱟᱹᱛᱮ ᱩᱯᱚᱠᱟᱨᱤᱛᱚ ᱟᱛᱩ ᱨᱮᱱ ᱦᱚᱲ ᱫᱚ ᱮᱢᱟᱣᱟᱠᱚ ᱠᱟᱱᱟ